ᱤᱧᱫᱚ ᱟᱵᱚ ᱱᱚᱣᱟ ᱥᱟᱶᱛᱟᱞ ᱥᱚᱢᱟᱡᱽ ᱨᱮᱱᱟᱜ ᱥᱮ ᱟᱵᱚ ᱦᱚᱲ ᱪᱤᱠᱟᱹ ᱚᱠᱟ ᱠᱷᱚᱡ ᱵᱚᱱ ᱡᱟᱱᱟᱢ ᱞᱮᱱᱟ ᱥᱮ ᱪᱤᱠᱟᱹ ᱱᱚᱣᱟ ᱫᱷᱟᱹᱨᱛᱤ ᱪᱤᱠᱟᱹ ᱥᱤᱨᱡᱟᱹᱣ ᱞᱮᱱᱟ ᱚᱱᱟ ᱠᱚ ᱠᱟᱛᱷᱟ ᱫᱚ ᱟᱞᱮ ᱱᱚᱣᱟ ᱴᱚᱞᱟ ᱠᱚᱨᱮ ᱟᱭᱢᱟ ᱵᱤᱱᱛᱤ ᱜᱩᱨᱩ ᱠᱚ ᱢᱮᱱᱟᱜ ᱠᱚᱣᱟ ᱩᱱᱠᱩ ᱴᱷᱮᱡ ᱠᱷᱚᱱᱜᱤᱧ ᱟᱸᱡᱚᱢ ᱧᱟᱢ ᱟᱠᱟᱫᱟ ᱡᱮ ᱩᱱᱠᱩ ᱠᱚ ᱞᱟᱹᱭᱟᱞᱮ ᱠᱟᱱ ᱛᱟᱦᱮᱸᱜ ᱡᱮ ᱪᱤᱠᱟᱹ ᱟᱵᱚ ᱚᱠᱟ ᱠᱷᱚᱡ ᱵᱚᱱ ᱡᱚᱱᱚᱢ ᱟᱠᱟᱱᱟ ᱞᱟᱦᱟ ᱛᱮᱫᱚ ᱱᱚᱣᱟ ᱫᱷᱟᱹᱨᱛᱤ ᱨᱮᱫᱚ ᱠᱷᱟᱹᱞᱤ ᱫᱟᱜ ᱟᱨ ᱫᱟᱜ ᱛᱟᱦᱮᱸ ᱞᱮᱱᱟ ᱟᱨ ᱛᱟᱨᱯᱚᱨᱮ ᱦᱟᱸᱥ ᱦᱟᱸᱥᱞᱤ ᱪᱮᱬᱮ ᱩᱱᱠᱤᱱ ᱴᱷᱮᱡ ᱠᱷᱚᱱ ᱜᱮ ᱟᱵᱚ ᱫᱚᱵᱚᱱ ᱡᱟᱱᱟᱢ ᱠᱟᱱᱟ ᱯᱨᱚᱛᱷᱚᱢ ᱨᱮ ᱯᱤᱞᱪᱩ ᱦᱟᱲᱟᱢ ᱯᱤᱞᱪᱩ ᱵᱩᱰᱷᱤ ᱚᱱᱟ ᱠᱷᱚᱱᱜᱮ ᱟᱵᱚ ᱦᱚᱲ ᱫᱚᱵᱚᱱ ᱰᱷᱮᱨ ᱤᱫᱤ ᱟᱠᱟᱱᱟ ᱩᱱᱠᱤᱱᱜᱮ ᱯᱤᱞᱪᱩ ᱦᱟᱲᱟᱢ ᱯᱤᱞᱪᱩ ᱵᱩᱰᱷᱤ ᱜᱮ ᱠᱤᱱ ᱛᱟᱦᱮᱸ ᱠᱟᱱᱟ ᱟᱵᱚᱨᱮᱱ ᱯᱟᱹᱦᱤᱞ ᱦᱚᱲ ᱫᱚ ᱩᱱᱠᱤᱱ ᱴᱷᱮᱱ ᱠᱷᱚᱡᱜᱮ ᱟᱵᱚ ᱫᱚᱵᱚᱱ ᱥᱤᱨᱡᱟᱹᱣ ᱦᱮᱡ ᱠᱟᱱᱟ ᱛᱳ ᱱᱚᱣᱟ ᱠᱚ ᱠᱟᱛᱷᱟ ᱫᱚ ᱮᱢᱱᱤ ᱛᱮᱫᱚ ᱚᱠᱟᱨᱮᱢ ᱟᱸᱡᱚᱢᱟ ᱟᱵᱚᱨᱮᱱ ᱟᱭᱢᱟ ᱵᱤᱱᱛᱤ ᱜᱩᱨᱩ ᱠᱚ ᱢᱮᱱᱟᱜ ᱠᱚᱣᱟ ᱛᱳ ᱩᱱᱠᱩ ᱴᱷᱮᱡ ᱠᱷᱚᱱᱜᱮ ᱟᱸᱡᱚᱢ ᱦᱩᱭ ᱠᱟᱱᱟ ᱛᱳ ᱱᱚᱣᱟ ᱠᱚ ᱠᱟᱛᱷᱟ ᱟᱸᱡᱚᱢ ᱠᱟᱛᱮᱫ ᱢᱟᱱᱮ ᱟᱹᱰᱤ ᱢᱚᱡᱽ ᱜᱮ ᱵᱩᱡᱷᱟᱹᱜ ᱠᱟᱱᱟ ᱡᱮ ᱪᱤᱠᱟᱹ ᱱᱚᱣᱟ ᱫᱷᱟᱹᱨᱛᱤᱨᱮ ᱟᱵᱚᱵᱚᱱ ᱦᱮᱡ ᱟᱠᱟᱱᱟ ᱪᱤᱠᱟᱹᱵᱚᱱ ᱦᱮᱡ ᱟᱠᱟᱱᱟ ᱚᱱᱟᱜᱮ ᱡᱩᱫᱤ ᱵᱟᱢ ᱵᱟᱲᱟᱭ ᱠᱷᱟᱱ ᱥᱮ ᱚᱠᱟ ᱠᱷᱚᱱ ᱵᱚᱱ ᱦᱮᱡ ᱟᱠᱟᱱᱟ ᱪᱮᱫᱟᱜ ᱵᱚᱱ ᱦᱮᱡ ᱟᱠᱟᱱᱟ ᱪᱮᱫ ᱠᱷᱟᱹᱛᱤᱨ ᱛᱮ ᱚᱠᱚᱭ ᱡᱟᱱᱟᱢ ᱞᱟᱦᱟ ᱟᱠᱟᱱᱟ ᱚᱱᱟ ᱠᱚᱫᱚ ᱵᱟᱲᱟᱭ ᱛᱟᱵᱚᱱ ᱫᱚᱨᱠᱟᱨ ᱜᱮᱭᱟ ᱛᱳ ᱤᱧᱦᱚᱸ ᱚᱱᱠᱟᱜᱮ ᱱᱩᱠᱩ ᱵᱤᱱᱛᱤ ᱜᱩᱨᱩ ᱴᱷᱮᱱ ᱠᱷᱚᱡ ᱜᱮ ᱱᱚᱣᱟ ᱠᱚ ᱠᱟᱹᱦᱱᱤ ᱫᱚᱧ ᱟᱸᱡᱚᱢ ᱟᱠᱟᱫᱟ ᱟᱨ ᱱᱚᱣᱟ ᱠᱚ ᱠᱟᱹᱦᱚᱱᱤ ᱟᱸᱡᱚᱢ ᱠᱟᱛᱮᱫ ᱟᱹᱰᱤ ᱢᱚᱡᱽᱜᱮ ᱵᱩᱡᱷᱟᱹᱣ ᱟᱠᱟᱱᱟ ᱡᱮ ᱪᱮᱫᱠᱟᱵᱚᱱ ᱛᱟᱦᱮᱸ ᱠᱟᱱᱟ ᱱᱚᱣᱟ ᱫᱷᱟᱹᱨᱛᱤᱨᱮ ᱯᱨᱚᱛᱷᱚᱢ ᱪᱮᱞᱮ ᱦᱚᱲᱦᱚᱸ ᱵᱟᱝᱠᱚ ᱛᱟᱦᱮᱸ ᱠᱟᱱᱟ ᱠᱷᱟᱹᱞᱤ ᱫᱟᱜ ᱟᱨ ᱫᱟᱜ ᱜᱮ ᱛᱟᱦᱮᱸ ᱠᱟᱱᱟ ᱛᱳ ᱛᱟᱨᱯᱚᱨᱮ ᱪᱤᱠᱟ ᱟᱵᱚᱵᱚᱱ ᱱᱚᱣᱟ ᱫᱷᱟᱹᱨᱛᱤ ᱨᱮᱵᱚᱱ ᱥᱤᱨᱡᱟᱹᱣ ᱮᱱᱟ ᱪᱤᱠᱟᱹ ᱢᱤᱫᱦᱚᱲ ᱠᱷᱚᱱ ᱟᱨᱚ ᱦᱚᱲᱵᱚᱱ ᱰᱷᱮᱨ ᱮᱱᱟ ᱯᱤᱞᱩ ᱦᱟᱲᱟᱢ ᱯᱤᱞᱪᱩ ᱵᱩᱰᱷᱤ ᱚᱸᱰᱮ ᱠᱷᱚᱱᱜᱮ ᱟᱨᱚ ᱛᱤᱱᱟᱹᱜ ᱦᱚᱲ ᱰᱷᱮᱨ ᱪᱟᱞᱟᱣ ᱱᱟᱵᱚᱱ ᱟᱵᱚᱣᱟᱜ ᱡᱟᱹᱛᱤ ᱫᱷᱚᱨᱢᱚ ᱯᱟᱹᱨᱥᱤ ᱛᱤᱱᱟᱹᱜ ᱠᱤᱪᱷᱩ ᱦᱮᱡᱱᱟ ᱚᱸᱰᱮ ᱠᱷᱚᱱᱜᱮ ᱚᱱᱠᱟᱜᱮ ᱟᱵᱚ ᱦᱚᱲᱟᱜ ᱫᱚ ᱟᱭᱢᱟ ᱠᱤᱪᱷᱩ ᱚᱸᱰᱮ ᱠᱷᱚᱱᱜᱮ ᱟᱸᱡᱚᱢ ᱟᱠᱟᱱᱟ ᱚᱱᱟ ᱯᱚᱨᱮ ᱦᱚᱸ ᱡᱮᱢᱚᱱ ᱟᱵᱚᱣᱟᱜ ᱵᱟᱯᱞᱟ ᱵᱟᱨᱮᱛᱮ ᱪᱮᱫ ᱠᱚ ᱪᱤᱠᱟᱹ ᱵᱚᱱ ᱵᱟᱯᱞᱟᱜᱼᱟ ᱪᱮᱫ ᱠᱚ ᱦᱩᱭᱩᱜᱼᱟ ᱵᱟᱯᱞᱟᱨᱮ ᱥᱮ ᱜᱩᱡᱚᱜ ᱨᱮ ᱜᱩᱡᱚᱜ ᱵᱩᱨᱩᱨᱮ ᱟᱵᱚᱣᱟᱜ ᱪᱮᱫ ᱠᱚ ᱠᱟᱹᱢᱤᱦᱚᱨᱟ ᱪᱮᱫᱠᱟᱵᱚᱱ ᱯᱟᱨᱚᱢᱟ ᱚᱱᱟ ᱠᱚᱦᱚᱸ ᱚᱸᱰᱮ ᱠᱷᱚᱱᱜᱮ ᱧᱮᱞ ᱠᱟᱛᱮᱫ ᱪᱮᱫ ᱞᱮᱠᱟᱱᱟ ᱥᱮ ᱟᱭᱢᱟ ᱦᱚᱲ ᱴᱷᱮᱱ ᱱᱚᱝᱠᱟ ᱟᱸᱡᱚᱢ ᱵᱟᱲᱟ ᱦᱩᱠᱟᱱ ᱛᱟᱦᱮᱱᱟ ᱛᱳ ᱟᱸᱡᱚᱢ ᱢᱟᱛᱚ ᱦᱩᱭ ᱠᱟᱱ ᱜᱮ ᱛᱟᱦᱮᱸ ᱠᱟᱱᱟ ᱟᱨ ᱚᱱᱟᱦᱚᱸ ᱢᱮᱸᱫ ᱛᱮ ᱡᱚᱠᱷᱚᱱ ᱧᱮᱞ ᱦᱩᱭᱩᱜ ᱠᱟᱱᱟ ᱛᱳ ᱟᱹᱰᱤᱜᱮ ᱜᱚᱨᱚᱵᱽ ᱜᱮ ᱵᱩᱡᱷᱟᱹᱜ ᱠᱟᱱᱟ ᱡᱮ ᱤᱧᱫᱚ ᱱᱚᱣᱟ ᱱᱚᱝᱠᱟᱱ ᱢᱤᱫᱴᱮᱱ ᱥᱟᱱᱛᱟᱞ ᱥᱚᱢᱟᱡᱽ ᱨᱤᱧ ᱡᱟᱱᱟᱢ ᱟᱠᱟᱱᱟ ᱛᱳ ᱟᱹᱰᱤᱜᱮ ᱜᱚᱨᱚᱵᱽ ᱨᱮᱱᱟᱜ ᱠᱟᱛᱷᱟ ᱱᱚᱣᱟ ᱫᱚ ᱟᱨ ᱱᱚᱣᱟ ᱠᱟᱛᱷᱟ ᱠᱚ ᱡᱚᱠᱷᱚᱱ ᱵᱤᱱᱛᱤ ᱜᱩᱨᱩ ᱴᱷᱮᱱ ᱠᱷᱚᱱ ᱟᱸᱡᱚᱢ ᱦᱩᱭᱩᱜᱼᱟ ᱛᱳ ᱟᱹᱰᱤᱜᱮ ᱜᱚᱨᱚᱵᱽ ᱵᱩᱡᱷᱟᱹᱜᱼᱟ ᱡᱮ ᱦᱮᱸ ᱱᱚᱝᱠᱟᱦᱚᱸ ᱢᱟᱱᱮ ᱦᱩᱭ ᱞᱮᱱᱟ ᱟᱨᱠᱤ ᱱᱚᱣᱟ ᱠᱚ ᱠᱟᱛᱷᱟ ᱠᱚᱫᱚ ᱟᱸᱡᱚᱢ ᱫᱚ ᱫᱚᱨᱠᱟᱨ ᱜᱮᱭᱟ